ᱚᱱᱚᱞᱤᱭᱟᱹ ᱦᱤᱥᱟᱹᱵ ᱛᱮ ᱤᱧᱫᱚ ᱯᱚᱸᱰᱤᱛ ᱨᱟᱹᱜᱷᱩᱱᱟᱛᱷ ᱢᱩᱨᱢᱩᱧ ᱠᱩᱥᱤᱭᱟᱭᱟ ᱪᱮᱫᱟᱜ ᱥᱮ ᱟᱵᱚ ᱥᱟᱱᱛᱟᱲ ᱠᱚᱣᱟᱜ ᱚᱞ ᱪᱤᱠᱤ ᱟᱡᱜᱮ ᱛᱮᱭᱟᱨ ᱞᱮᱫᱟᱭ ᱟᱨ ᱩᱱᱤᱭᱟᱜ ᱠᱤᱪᱷᱩ ᱯᱩᱛᱷᱤ ᱞᱟᱹᱭᱫᱟᱹᱧ ᱡᱮᱢᱚᱱ ᱦᱤᱛᱟᱹᱞ ᱨᱚᱱᱚᱲ ᱮᱞᱠᱷᱟ ᱯᱚᱛᱚᱵ ᱫᱟᱲᱮᱜᱮ ᱫᱷᱚᱱ ᱵᱟᱠᱷᱮᱲ ᱥᱟᱨᱱᱟ ᱫᱷᱚᱨᱚᱢ ᱦᱤᱛᱞᱟᱹᱭ ᱯᱟᱹᱨᱥᱤ ᱯᱚᱦᱟ ᱱᱚᱝᱠᱟᱜᱮ ᱟᱨᱦᱚᱸ ᱯᱩᱛᱷᱤ ᱠᱚ ᱢᱮᱱᱟᱜ ᱛᱟᱭᱟ ᱛᱚ ᱦᱚᱲ ᱦᱤᱥᱟᱹᱵ ᱛᱮᱦᱚᱸ ᱯᱚᱸᱰᱤᱛ ᱨᱟᱹᱜᱷᱩᱱᱟᱛᱷ ᱢᱩᱨᱢᱩ ᱠᱷᱩᱵ ᱜᱮ ᱵᱷᱟᱜᱮ ᱦᱚᱲᱮ ᱛᱟᱦᱮᱸ ᱠᱟᱱᱟᱭ ᱟᱹᱰᱤ ᱞᱟᱦᱟᱨᱮ ᱢᱟᱪᱮᱫ ᱠᱚᱴᱷᱮᱱ ᱟᱸᱡᱚᱢ ᱞᱮᱫᱟ ᱡᱮ ᱯᱚᱸᱰᱤᱛ ᱨᱟᱹᱜᱷᱩᱱᱟᱛᱷ ᱢᱩᱨᱢᱩ ᱡᱚᱠᱷᱚᱱ ᱵᱟᱠᱷᱮᱲ ᱛᱟᱦᱮᱸᱜ ᱛᱚᱠᱷᱚᱱ ᱥᱮᱨᱢᱟ ᱠᱷᱚᱱᱟᱜ ᱵᱟᱝᱢᱟ ᱫᱟᱜ ᱮ ᱡᱟᱹᱲᱤ ᱛᱟᱦᱮᱸᱜ ᱛᱚ ᱛᱟᱦᱚᱞᱮ ᱩᱱᱤᱭᱟᱜ ᱵᱟᱠᱷᱮᱲ ᱨᱮ ᱩᱱᱟᱹᱜ ᱜᱮ ᱫᱟᱲᱮ ᱛᱟᱦᱮᱸ ᱠᱟᱱ ᱛᱟᱭᱟ ᱡᱮ ᱚᱱᱟ ᱡᱚᱠᱷᱚᱱ ᱜᱮ ᱵᱟᱠᱷᱮᱲᱟᱭ ᱛᱚᱠᱷᱚᱱ ᱜᱮ ᱥᱮᱨᱢᱟ ᱠᱷᱚᱱ ᱫᱟᱜ ᱮ ᱡᱟᱹᱲᱤ ᱫᱟᱜ ᱮ ᱡᱟᱹᱲᱤᱭᱟᱭ ᱛᱚ ᱱᱚᱣᱟ ᱡᱤᱱᱤᱥ ᱥᱮ ᱱᱚᱣᱟ ᱠᱟᱛᱷᱟ ᱟᱨ ᱱᱚᱣᱟ ᱠᱟᱛᱷᱟ ᱜᱮ ᱤᱧ ᱫᱚᱢᱮᱧ ᱠᱩᱥᱤ ᱠᱟᱣᱫᱟ ᱥᱮ ᱚᱱᱟ ᱠᱷᱟᱹᱛᱤᱨ ᱯᱚᱸᱰᱤᱛ ᱨᱟᱹᱜᱷᱩᱱᱟᱛᱷ ᱢᱩᱨᱢᱩ ᱟᱨᱚᱧ ᱠᱩᱥᱤᱭᱟᱭᱟ ᱥᱩᱫᱷᱩ ᱤᱧ ᱥᱩᱢᱩᱱ ᱫᱚ ᱵᱟᱝ ᱟᱵᱚ ᱠᱷᱚᱛᱚ ᱥᱟᱱᱛᱟᱲ ᱠᱚᱜᱮ ᱫᱷᱚᱨᱚᱢ ᱨᱮᱭᱟᱜ ᱜᱩᱨᱩ ᱦᱤᱥᱟᱹᱵ ᱛᱮᱵᱚᱱ ᱢᱟᱱᱟᱣᱮ ᱜᱮᱭᱟ ᱯᱚᱸᱰᱤᱛ ᱨᱟᱹᱜᱷᱩᱱᱟᱛᱷ ᱢᱩᱨᱢᱩ